ᱦᱮᱞᱳ ᱟᱢᱜᱮ ᱦᱳᱴᱮᱞ ᱢᱮᱱᱮᱡᱟᱨ ᱚ ᱵᱷᱟᱲᱟ ᱚᱲᱟᱜ ᱧᱟᱢᱚᱜᱼᱟ ᱚ ᱰᱩᱝᱨᱤ ᱜᱷᱩᱴᱩ ᱠᱷᱚᱱ ᱟᱪᱪᱷᱟ ᱴᱷᱤᱠ ᱜᱮᱭᱟ ᱚ ᱜᱟᱯᱟ ᱢᱮᱭᱟᱝ ᱥᱮᱜ ᱟᱨ ᱜᱟᱹᱲᱤ ᱵᱷᱟᱲᱟ ᱠᱚ ᱧᱟᱢᱚᱜ ᱟᱛᱚ ᱵᱮᱵᱚᱥᱛᱷᱟ ᱦᱳᱭ ᱯᱷᱳᱱ ᱠᱟᱛᱮᱜ ᱤᱧ ᱵᱟᱲᱟᱭ ᱦᱚᱪᱚ ᱢᱮᱭᱟ ᱚᱱᱟᱫᱚ ᱟᱨᱠᱤ ᱚᱱᱟ ᱫᱚ ᱟᱨ ᱟᱨ ᱡᱚᱢ ᱧᱩ ᱠᱚᱨᱮᱱᱟᱜ ᱡᱚᱛᱚ ᱵᱮᱵᱚᱥᱛᱷᱟ ᱢᱮᱱᱟᱜ ᱟᱛᱚ ᱦᱳᱭ ᱚᱱᱟᱜᱮᱞᱤᱧ ᱞᱟᱹᱭᱮᱫ ᱛᱟᱦᱮᱸᱜ ᱟᱨᱠᱤ ᱛᱟᱦᱚᱞᱮ ᱯᱷᱳᱱ ᱠᱟᱛᱮᱜ ᱜᱮᱞᱤᱧ ᱵᱟᱲᱟᱭ ᱦᱚᱪᱚ ᱵᱮᱱᱟ ᱛᱤᱥ ᱠᱚᱛᱮ ᱞᱤᱧ ᱪᱟᱞᱟᱜᱼᱟ ᱴᱷᱤᱠ ᱦᱳᱭ ᱟᱨᱠᱤ ᱯᱚᱭᱥᱟ ᱠᱚ ᱪᱮᱫ ᱠᱟᱵᱤᱱ ᱦᱟᱛᱟᱣᱟ ᱚᱱᱟ ᱞᱟᱹᱭ ᱟᱹᱞᱤᱧ ᱵᱤᱱ ᱮᱱᱰᱮ ᱠᱷᱟᱱ ᱚᱱᱠᱟ ᱢᱚᱛᱚ ᱚᱱᱠᱟ ᱢᱚᱛᱚ ᱥᱟᱹᱛ ᱥᱟᱯᱲᱟᱣ ᱠᱟᱛᱮᱜ ᱞᱤᱧ ᱪᱟᱞᱟᱜᱼᱟ ᱦᱮᱸ ᱚ ᱦᱮᱸ ᱚ ᱦᱳᱭ ᱦᱳᱭ ᱚ ᱚ ᱚ ᱴᱷᱤᱠ ᱜᱮᱭᱟ ᱚᱱᱠᱟ ᱥᱟᱹᱛ ᱥᱟᱯᱲᱟᱣ ᱠᱟᱛᱮᱜ ᱜᱮᱞᱤᱧ ᱪᱟᱞᱟᱜᱼᱟ ᱛᱟᱦᱚᱞᱮ

ᱚ ᱴᱷᱤᱠ ᱜᱮᱭᱟ ᱢᱟ ᱛᱟᱦᱞᱮ ᱞᱤᱧ ᱫᱚᱦᱚᱭᱮᱫᱟ